ᱟᱵᱚᱣᱟᱜ ᱵᱚᱸᱜᱟᱼᱵᱩᱨᱩ ᱫᱚ ᱢᱟᱥᱮ ᱢᱟᱥᱮ ᱜᱮ ᱞᱟᱹᱭ ᱞᱮᱠᱷᱟᱱ ᱢᱮᱱᱟᱜᱼᱟ ᱢᱟᱜᱽ ᱵᱚᱸᱜᱟ ᱠᱷᱚᱱ ᱮᱦᱚᱵ ᱠᱟᱛᱮᱜ ᱢᱟᱜᱽ ᱵᱚᱸᱜᱟ ᱫᱚ ᱢᱟᱜᱽ ᱥᱤᱢ ᱠᱚ ᱡᱚᱢ ᱠᱚᱣᱟ ᱵᱚ ᱯᱷᱟᱹᱜᱩᱱ ᱵᱚᱸᱜᱟ ᱫᱚ ᱵᱟᱦᱟ ᱵᱚᱸᱜᱟ ᱵᱚᱱ ᱢᱮᱱᱟ ᱵᱟᱦᱟ ᱵᱚᱸᱜᱟ ᱵᱚᱱ ᱵᱚᱸᱜᱟᱭᱟ ᱪᱟᱹᱛ ᱵᱚᱸᱜᱟ ᱫᱚ ᱯᱟᱛᱟ ᱵᱚᱸᱜᱟ ᱵᱚᱱ ᱵᱚᱸᱜᱟ ᱟᱠᱚᱣᱟ ᱟᱨ ᱵᱟᱹᱭᱥᱟᱹᱠᱷ ᱫᱚ ᱡᱚᱢ ᱥᱤᱢ ᱵᱚᱸᱜᱟ ᱢᱮᱱᱟᱜ ᱠᱚᱣᱟ ᱡᱚᱢ ᱥᱤᱢ ᱵᱚᱸᱜᱟ ᱵᱚᱱ ᱵᱚᱸᱜᱟ ᱟᱠᱚᱣᱟ ᱯᱩᱨᱱᱤᱢᱟ ᱨᱮ ᱟᱥᱟᱲ ᱵᱚᱸᱜᱟ ᱫᱚ ᱮᱨᱚᱜ ᱥᱤᱢ ᱠᱚ ᱡᱚᱢ ᱠᱚᱣᱟ ᱛᱮᱠᱚ ᱮᱨ ᱛᱚᱞᱟᱭᱟ ᱟᱵᱚᱣᱟᱜ ᱵᱚᱸᱜᱟ ᱵᱩᱨᱩ ᱫᱚ ᱡᱷᱚᱛᱚ ᱪᱟᱸᱫᱳ ᱨᱮᱜᱮ ᱵᱚᱸᱜᱟᱼᱵᱩᱨᱩ ᱢᱮᱱᱟᱜ ᱞᱮᱠᱷᱟᱱ ᱢᱮᱱᱟᱜ ᱠᱚᱣᱟ ᱞᱟᱹᱭ ᱜᱟᱱᱚᱜᱼᱟ